ᱤᱧ ᱢᱮᱫᱴᱮᱱ ᱠᱟᱹᱢᱤ ᱨᱮᱱᱟᱜ ᱚᱞᱯᱚ ᱥᱚᱢᱚᱭ ᱛᱮ ᱤᱭᱟᱹᱧ ᱥᱮᱬᱟ ᱟᱠᱟᱫᱟ ᱚᱱᱟᱫᱚ ᱦᱩᱭᱩᱜ ᱠᱟᱱᱟ ᱯᱞᱮᱴ ᱯᱟᱛᱲᱟ ᱵᱟᱨᱭᱟ ᱯᱟᱛᱲᱟ ᱢᱤᱫ ᱴᱷᱮᱱ ᱢᱮᱥᱟ ᱠᱟᱛᱮ ᱚᱱᱟ ᱢᱤᱥᱤᱱ ᱨᱮᱜᱮ ᱵᱟᱨᱭᱟ ᱛᱷᱟᱨᱤ ᱢᱮᱱᱟᱜ ᱟᱠᱟᱫᱟ ᱚᱱᱟ ᱵᱷᱤᱛᱤᱨ ᱨᱮ ᱤᱭᱟᱹ ᱠᱟᱛᱮ ᱚᱱᱟ ᱞᱮᱵᱮᱫ ᱞᱮᱠᱷᱟᱱ ᱜᱮ ᱚᱱᱟ ᱛᱷᱟᱨᱤ ᱵᱮᱱᱟᱜᱼᱟ ᱚᱱᱟ ᱛᱷᱟᱨᱤ ᱵᱮᱱᱟᱣ ᱞᱮᱱᱠᱷᱟᱱ ᱩᱰᱩᱠ ᱠᱟᱛᱮᱢ ᱜᱮᱫᱟ ᱜᱮᱫ ᱠᱟᱛᱮ ᱚᱱᱟ ᱟᱨᱦᱚᱸᱢ ᱯᱮᱠᱮᱴᱟ ᱚᱱᱟ ᱠᱟᱹᱢᱤ ᱫᱚ ᱥᱮᱬᱟ ᱟᱠᱟᱫᱟᱞᱮ ᱨᱟᱭᱯᱩᱨ ᱞᱮᱢᱯᱥ ᱨᱮ ᱜᱚᱝᱠᱮ ᱛᱟᱠᱚ ᱠᱚ ᱥᱮᱬᱟ ᱦᱚᱪᱚ ᱟᱠᱟᱫ ᱞᱮᱭᱟ ᱟᱨ ᱚᱱᱟ ᱯᱞᱮᱴ ᱯᱟᱛᱲᱟ ᱜᱮ ᱟᱠᱷᱨᱤᱧ ᱠᱟᱛᱮ ᱯᱚᱭᱥᱟ ᱠᱟᱹᱣᱰᱤ ᱠᱚᱫᱚ ᱦᱩᱭᱩᱜ ᱠᱟᱱᱟ ᱚᱱᱟ ᱯᱚᱭᱥᱟ ᱠᱟᱹᱣᱰᱤ ᱛᱮᱜᱮ ᱱᱟᱯᱟᱭ ᱱᱤᱛᱳᱜ ᱫᱚ ᱥᱚᱝᱥᱟᱨ ᱦᱚᱸ ᱪᱟᱞᱟᱜ ᱠᱟᱱᱟ ᱠᱤᱪᱷᱩ ᱠᱤᱪᱷᱩ ᱵᱩᱞᱩᱝ ᱥᱩᱱᱩᱢ ᱦᱚᱸ ᱪᱟᱞᱟᱜ ᱠᱟᱱᱟ ᱟᱨ ᱦᱚᱸᱜᱼᱚᱭ ᱜᱤᱫᱽᱨᱟᱹᱣᱟᱜ ᱯᱨᱟᱭᱵᱷᱮᱴ ᱯᱚᱭᱥᱟ ᱠᱚᱦᱚᱸ ᱦᱩᱭᱩᱜ ᱠᱟᱱ ᱜᱮᱭᱟ ᱚᱱᱟ ᱛᱮᱜᱮ ᱦᱚᱸᱜᱼᱚᱭ ᱵᱤᱦᱟᱹ ᱵᱟᱯᱞᱟ ᱦᱚᱸᱠᱚ ᱡᱚᱢ ᱧᱩᱭᱮᱫᱟ ᱟᱨᱠᱚ ᱤᱫᱤᱭᱮᱫᱟ ᱱᱟᱯᱟᱭ ᱦᱚᱲ ᱦᱚᱸᱠᱚ ᱥᱟᱨᱦᱟᱭᱤᱧ ᱠᱟᱱ ᱜᱮᱭᱟ ᱢᱮᱱᱫᱟᱠᱚ ᱵᱟᱦ ᱦᱚᱸᱜᱼᱚᱭ ᱱᱟᱯᱟᱭ ᱚᱠᱚᱡ ᱜᱮ ᱦᱩᱭᱩᱜ ᱠᱟᱱᱟ ᱱᱚᱣᱟ ᱯᱞᱮᱴ ᱯᱟᱛᱲᱟ ᱫᱚ